ᱦᱮᱸ ᱦᱮᱞᱳ ᱟᱪᱪᱷᱟ ᱡᱚᱦᱟᱨ ᱜᱮ ᱦᱟᱸᱜ ᱱᱚᱣᱟᱫᱚ ᱞᱟᱜᱟᱣ ᱠᱟᱱᱟ ᱱᱚᱰᱮ ᱚᱯᱷᱤᱥᱟᱨ ᱴᱷᱮᱱ ᱤᱧ ᱨᱚᱲᱫᱟ ᱟᱫᱚᱧ ᱢᱮᱱᱮᱫ ᱛᱟᱦᱮᱱ ᱟᱢᱟᱜ ᱱᱚᱣᱟ ᱜᱟᱹᱰᱤ ᱨᱮᱱᱟᱜ ᱨᱤᱯᱳᱨᱴ ᱦᱮᱡ ᱠᱟᱱᱟ ᱟᱢ ᱟᱢ ᱱᱚᱣᱟ ᱜᱟᱹᱰᱤ ᱨᱮᱱᱟᱜ ᱞᱟᱭᱥᱮᱱᱥ ᱦᱚᱸ ᱴᱷᱤᱠᱟᱹ ᱵᱟᱝ ᱟᱢᱟᱜ ᱰᱨᱟᱭᱵᱷᱤᱝ ᱞᱟᱭᱥᱮᱱᱥ ᱦᱟᱛᱟᱣ ᱢᱮ ᱦᱟᱸᱜ ᱵᱟᱹᱱᱩᱜᱼᱟ ᱟᱫᱚ ᱰᱨᱟᱭᱵᱷᱤᱝ ᱞᱟᱭᱥᱮᱱᱥ ᱢᱤᱫᱴᱮᱱ ᱛᱟᱞᱟᱝ ᱢᱮ ᱟᱪᱪᱷᱟ ᱦᱮᱸ ᱞᱟᱭᱥᱮᱱᱥ ᱠᱚᱦᱚᱸ ᱛᱚ ᱵᱟᱝ ᱡᱚᱢᱟᱣ ᱠᱟᱱ ᱛᱟᱢᱟ ᱧᱮᱞᱚᱜ ᱠᱟᱱᱟ ᱟᱹᱰᱤ ᱠᱷᱟᱨᱟᱯ ᱨᱤᱯᱳᱨᱴ ᱱᱚᱣᱟ ᱜᱟᱹᱰᱤ ᱨᱮᱱᱟᱜ ᱢᱟ ᱟᱫᱚ ᱱᱚᱜᱼᱚ ᱱᱟ ᱜᱮ ᱟᱢ ᱛᱤᱥ ᱠᱚᱛᱮ ᱟᱢ ᱱᱚᱰᱮ ᱚᱯᱷᱤᱥ ᱦᱤᱡᱩᱜ ᱢᱮ ᱟᱨ ᱡᱳᱜᱟᱡᱳᱜᱽ ᱢᱮ ᱛᱤᱥ ᱠᱚᱛᱮ ᱱᱚᱣᱟ ᱞᱟᱭᱥᱮᱱᱥ ᱦᱚᱸ ᱤᱭᱟᱹᱣᱟ ᱵᱮᱱᱟᱣᱟ ᱤᱧᱫᱚ ᱦᱟᱸᱜ ᱱᱚᱣᱟ ᱯᱟᱠᱩᱲ ᱠᱷᱚᱱᱤᱧ ᱨᱚᱲᱮᱫ ᱠᱟᱱᱟ ᱦᱳᱭ ᱦᱳᱭ ᱦᱳᱭ ᱟᱪᱪᱷᱟ ᱟᱨ ᱤᱱᱥᱩᱨᱮᱱᱥ ᱠᱚᱛᱟᱢ ᱦᱟᱸᱜ ᱚᱱᱟ ᱠᱚᱦᱚᱸ ᱯᱷᱮ ᱞ ᱟᱠᱟᱱ ᱛᱟᱢᱟ ᱱᱚᱣᱟ ᱠᱚ ᱱᱟᱦᱟᱸᱜ ᱛᱷᱚᱲᱟ ᱧᱮᱞ ᱧᱚᱜᱽ ᱢᱮ ᱤᱱᱥᱩᱨᱮᱱᱥ ᱠᱚᱫᱚ ᱪᱮᱫᱟᱜ ᱮᱢ ᱦᱮᱸ ᱦᱮᱸ ᱰᱨᱟᱭᱵᱷᱟᱨ ᱠᱚᱫᱚ ᱟᱯᱮ ᱰᱨᱟᱭᱵᱷᱟᱨ ᱠᱚᱫᱚ ᱟᱯᱮ ᱜᱟᱹᱰᱤ ᱯᱮ ᱪᱟᱞᱟᱣᱟ ᱵᱤᱱᱟᱹ ᱞᱟᱭᱥᱮᱱᱥ ᱛᱮ ᱟᱨ ᱵᱤᱱᱟᱹ ᱤᱱᱥᱩᱨᱮᱱᱥ ᱛᱮ ᱟᱨ ᱵᱤᱱᱟᱹ ᱨᱳᱰ ᱠᱟᱴᱟᱣ ᱠᱟᱛᱮᱫ ᱫᱚ ᱮᱠᱫᱚᱢ ᱟᱞᱚᱯᱮ ᱪᱟᱞᱟᱣ ᱛᱟᱵᱚᱱᱟ ᱮᱢᱚᱱ ᱪᱮᱫ ᱱᱚᱣᱟ ᱫᱚ ᱱᱩᱱᱟᱹᱜ ᱵᱟᱭ ᱢᱮᱱᱮᱫ ᱦᱮᱸ ᱢᱟ ᱛᱚᱵᱮ ᱡᱚᱦᱟᱨ ᱜᱮ ᱫᱚᱦᱚᱭ ᱢᱮ